ᱢᱟᱨᱟᱝ ᱪᱟᱹᱥᱤ ᱢᱤᱫᱵᱟᱨ ᱫᱚ ᱦᱩᱭᱩᱜ ᱠᱟᱱᱟ ᱢᱟᱨᱟᱝ ᱪᱟᱹᱥᱤ ᱫᱚ ᱟᱹᱰᱤ ᱡᱟᱭᱜᱟᱨᱮ ᱪᱟᱥ ᱠᱚ ᱦᱚᱸᱭ ᱧᱮᱞ ᱠᱟᱫᱟ ᱫᱟᱬᱟ ᱦᱚᱸᱭ ᱫᱟᱬᱟᱱᱟ ᱟᱨ ᱟᱨ ᱢᱟᱨᱟᱝ ᱪᱟᱹᱥᱤ ᱫᱚ ᱩᱱᱤ ᱫᱚ ᱞᱟᱹᱴᱩ ᱦᱚᱲ ᱛᱚ ᱩᱱᱤ ᱫᱚ ᱥᱟᱨ ᱪᱟᱯᱟᱱ ᱱᱟᱱᱟᱦᱩᱱᱟᱹᱨ ᱠᱤᱨᱤᱧ ᱟᱹᱜᱩ ᱠᱟᱛᱮᱫ ᱯᱷᱚᱞᱚᱱ ᱦᱩᱭᱩᱜ ᱨᱮᱭᱟᱜ ᱟᱹᱰᱤ ᱠᱤᱪᱷᱩ ᱠᱷᱮᱛ ᱠᱚᱨᱮᱜ ᱮᱢᱟᱣ ᱟᱭ ᱟᱨ ᱱᱤᱭᱟᱹ ᱠᱚ ᱮᱢ ᱠᱟᱛᱮ ᱜᱮ ᱤᱱᱟᱹᱛᱮ ᱵᱷᱟᱜᱮ ᱦᱩᱭᱩᱜ ᱛᱟᱭᱟ ᱢᱟᱨᱟᱝ ᱠᱟᱱᱟᱭ ᱩᱱᱤ ᱫᱚ ᱢᱟᱨᱟᱝᱚᱜ ᱟᱭ ᱟᱨ ᱦᱩᱰᱤᱝ ᱪᱟᱹᱥᱤ ᱫᱚ ᱦᱩᱰᱤᱝ ᱪᱟᱹᱥᱤ ᱫᱚ ᱰᱷᱮᱨ ᱫᱚ ᱥᱟᱨ ᱪᱟᱯᱟᱱ ᱠᱚᱫᱚ ᱨᱮᱸᱜᱮᱡ ᱦᱚᱲ ᱛᱚ ᱩᱱᱤ ᱫᱚ ᱠᱚᱢ ᱪᱟᱹᱥᱤ ᱫᱚ ᱟᱫᱚ ᱩᱱᱤ ᱫᱚ ᱥᱟᱨ ᱪᱟᱯᱟᱱ ᱫᱚ ᱰᱷᱮᱨ ᱫᱚ ᱵᱟᱭ ᱠᱤᱨᱤᱧ ᱫᱟᱲᱮᱭᱟᱜᱼᱟ ᱟᱫᱚ ᱠᱤᱱᱛᱩ ᱪᱟᱹᱥ ᱫᱚᱭ ᱪᱟᱹᱥ ᱜᱮᱭᱟ ᱦᱮᱸ ᱟᱫᱚ ᱦᱩᱰᱤᱧᱤᱜ ᱦᱚᱸ ᱪᱮᱥᱴᱟ ᱫᱚᱭ ᱪᱮᱥᱴᱟᱭᱮᱫ ᱜᱮᱭᱟ ᱢᱟᱨᱟᱝ ᱪᱟᱹᱥᱤ ᱥᱚᱝᱜᱮ ᱪᱤᱠᱟᱹᱛᱮ ᱨᱟᱠᱟᱵ ᱪᱟᱞᱟᱜ ᱟᱹᱧ ᱢᱟᱨᱟᱝ ᱪᱟᱹᱥᱤ ᱫᱚ ᱦᱚᱲ ᱫᱤᱭᱮ ᱠᱚ ᱠᱷᱟᱴᱟᱣ ᱠᱚᱣᱟ ᱟᱨ ᱦᱚᱲ ᱫᱤᱭᱮ ᱠᱚ ᱠᱟᱹᱢᱤ ᱪᱚᱭᱟ ᱟᱨ ᱦᱩᱰᱤᱝ ᱪᱟᱹᱥᱤ ᱫᱚ ᱤᱭᱟᱹ ᱟᱠᱚ ᱛᱮᱠᱚ ᱠᱟᱹᱢᱤᱭᱟ ᱟᱨ ᱦᱩᱰᱤᱝ ᱪᱟᱹᱥᱤ ᱠᱚᱫᱚ ᱢᱟᱨᱟᱝ ᱪᱟᱹᱥᱤ ᱡᱚᱠᱷᱚᱱ ᱠᱚ ᱪᱟᱥᱟ ᱛᱚᱠᱷᱚᱱ ᱫᱚ ᱢᱟᱨᱟᱝ ᱪᱟᱹᱥᱤ ᱴᱷᱮᱡ ᱠᱟᱹᱢᱤ ᱠᱚᱠᱚ ᱪᱟᱞᱟᱜᱼᱟ ᱟᱨ ᱦᱩᱰᱤᱝ ᱪᱟᱹᱥᱤ ᱫᱚ ᱡᱚᱠᱷᱚᱱ ᱪᱟᱥ ᱦᱩᱭᱩᱜ ᱛᱟᱠᱚᱣᱟ ᱟᱠᱚᱣᱟᱜ ᱩᱱᱠᱩᱣᱟᱜ ᱯᱩᱨᱟᱹᱜᱼᱟ ᱛᱟᱨᱯᱚᱨᱮ ᱱᱩᱠᱩᱴᱷᱮᱡ ᱠᱚ ᱠᱟᱹᱢᱤᱭᱟ